ᱦᱮᱞᱳ ᱜᱚᱝᱠᱮ ᱱᱚᱣᱟ ᱠᱤ ᱯᱮᱴᱩᱠ ᱨᱮᱥᱴᱩᱨᱮᱱᱴ ᱨᱮ ᱞᱟᱜᱟᱣ ᱟᱠᱟᱱᱟ ᱱᱚᱣᱟ ᱨᱮᱥᱴᱩᱨᱮᱱᱴ ᱠᱷᱚᱱ ᱤᱧ ᱪᱟᱫᱱᱤ ᱥᱚᱨᱮᱱ ᱢᱟᱫᱷᱟᱭ ᱯᱩᱨ ᱠᱷᱚᱱ ᱢᱤᱫᱴᱮᱱ ᱡᱮ ᱢᱤᱫᱴᱮᱱ ᱡᱚᱢᱟᱜ ᱡᱤᱱᱤᱥᱤᱧ ᱚᱰᱟᱨ ᱞᱮᱫᱟ ᱚᱱᱟ ᱚᱱᱟ ᱚᱰᱟᱨ ᱨᱮᱭᱟᱜ ᱴᱟᱠᱟ ᱤᱧ ᱚᱱᱞᱟᱭᱤᱱ ᱛᱤᱧ ᱯᱮᱢᱮᱴ ᱞᱮᱫᱟ ᱢᱮᱱᱠᱷᱟᱱ ᱟᱯᱮᱴᱷᱮᱱ ᱱᱚᱣᱟ ᱯᱮᱢᱮᱱᱴ ᱵᱟᱝ ᱥᱮᱱ ᱟᱠᱟᱱᱟ ᱱᱚᱣᱟ ᱫᱚ ᱪᱤᱠᱟᱹᱛᱮ ᱟᱯᱮ ᱡᱟᱦᱟᱸ ᱱᱟᱢᱵᱟᱨ ᱯᱮ ᱮᱢᱟᱣᱟᱫᱤᱧ ᱛᱟᱦᱮᱱ ᱚᱱᱟ ᱱᱟᱢᱵᱟᱨ ᱨᱮᱜᱮᱧ ᱯᱮ ᱟᱠᱟᱫᱟ ᱮᱱᱨᱮᱦᱚᱸ ᱟᱯᱮᱴᱷᱮᱱ ᱵᱟᱝ ᱥᱮᱱ ᱟᱠᱟᱱᱟ ᱱᱚᱣᱟ ᱞᱟᱹᱜᱤᱫ ᱛᱮ ᱟᱯᱮ ᱤᱧ ᱠᱤ ᱟᱯᱮᱴᱷᱮᱱ ᱤᱧ ᱥᱮᱱᱚᱜᱼᱟ ᱥᱮ ᱟᱯᱮ ᱤᱧ ᱴᱷᱮᱱᱯᱮ ᱦᱤᱡᱩᱜᱼᱟ ᱱᱚᱝᱠᱟ ᱠᱟᱛᱮᱫ ᱯᱮᱢᱮᱱᱴ ᱥᱮ ᱟᱹᱠᱷᱨᱤᱧ ᱦᱚᱲ ᱴᱷᱮᱱᱤᱧ ᱡᱳᱜᱟᱡᱳᱜᱟ